ᱤᱧ ᱫᱚ ᱠᱟᱹᱴᱤᱡ ᱠᱷᱚᱱ ᱜᱮ ᱪᱷᱚᱵᱤ ᱠᱚ ᱟᱹᱰᱤ ᱟᱸᱴ ᱤᱧ ᱠᱩᱥᱤᱭᱟᱟᱜ ᱠᱟᱱ ᱛᱟᱦᱮᱱᱟ ᱟᱞᱮ ᱚᱲᱟᱜ ᱨᱮ ᱡᱚᱠᱷᱚᱱ ᱯᱷᱳᱱ ᱠᱚ ᱛᱟᱦᱮᱱᱟ ᱛᱟᱦᱮᱱ ᱠᱟᱱ ᱛᱟᱦᱮᱸᱫᱼᱟ ᱯᱷᱳᱱ ᱠᱚᱛᱮ ᱪᱷᱚᱵᱤ ᱠᱚ ᱪᱷᱚᱵᱤ ᱮᱰᱤ ᱴᱤᱝ ᱠᱚ ᱟᱹᱰᱤ ᱟᱸᱴ ᱟᱹᱰᱤ ᱡᱳᱨ ᱤᱧ ᱠᱩᱥᱤᱭᱟᱜ ᱠᱟᱱ ᱛᱟᱦᱮᱱᱟ ᱟᱨ ᱟᱥᱛᱮ ᱟᱥᱛᱮ ᱛᱮ ᱛᱤᱱᱟᱹᱜ ᱤᱧ ᱦᱟᱨᱟ ᱵᱩᱨᱩ ᱪᱟᱞᱟᱣᱱᱟ ᱩᱱᱟᱹᱜ ᱜᱮ ᱵᱟᱹᱭ ᱵᱟᱹᱭᱛᱮ ᱠᱮᱢᱮᱨᱟ ᱪᱮᱛᱟᱱ ᱨᱮ ᱟᱹᱰᱤ ᱟᱸᱴᱜᱮ ᱫᱩᱞᱟᱹᱲ ᱡᱟᱹᱥᱛᱤᱭᱮᱱ ᱛᱤᱧᱟᱹ ᱚᱱᱟ ᱠᱷᱟᱹᱛᱤᱨ ᱚᱲᱟᱜ ᱨᱮᱱ ᱟᱭᱳ ᱵᱟᱵᱟ ᱡᱚᱛᱚ ᱦᱚᱲ ᱠᱚ ᱞᱟᱹᱭ ᱠᱟᱛᱮ ᱢᱤᱫᱴᱮᱱ ᱤᱧᱟᱹᱜ ᱢᱚᱱᱮᱨ ᱠᱩᱥᱤᱨ ᱢᱚᱛᱚᱱ ᱟᱞᱮ ᱯᱟᱥᱮ ᱵᱟᱡᱟᱨ ᱠᱷᱚᱱᱟᱜ ᱜᱮ ᱠᱳᱞᱠᱟᱛᱟ ᱠᱷᱚᱱᱟᱜ ᱢᱤᱫᱴᱮᱱ ᱟᱹᱰᱤ ᱢᱚᱸᱡᱽ ᱠᱮᱢᱮᱨᱟᱧ ᱦᱟᱛᱟᱣ ᱠᱮᱫᱟ ᱟᱨ ᱚᱱᱟ ᱦᱟᱛᱟᱣ ᱠᱟᱛᱮᱫ ᱤᱧ ᱡᱮᱢᱚᱱ ᱠᱤ ᱟᱵᱚᱣᱟᱜ ᱠᱟᱞᱪᱟᱨ ᱥᱟᱱᱛᱟᱲ ᱠᱟᱞᱪᱟᱨ ᱨᱮᱭᱟᱜ ᱡᱟᱦᱟᱸ ᱠᱚ ᱯᱚᱨᱚᱵᱽ ᱯᱚᱨᱵᱚᱱ ᱢᱮᱱᱟᱜ ᱛᱟᱵᱚᱱᱟ ᱚᱱᱟ ᱠᱚᱨᱮᱱᱟᱜ ᱪᱷᱚᱵᱤ ᱠᱟᱹᱴᱤᱡ ᱠᱟᱴᱤᱡ ᱰᱚᱠᱚᱢᱮᱱᱴᱟᱨᱤ ᱵᱮᱱᱟᱣ ᱥᱟᱶᱛᱮ ᱱᱟᱦᱟᱜ ᱡᱩᱜᱽᱨᱮ ᱡᱟᱦᱟᱸ ᱰᱤᱡᱤᱴᱮᱞ ᱫᱩᱱᱤᱭᱟᱨᱮ ᱢᱤᱭᱩᱡᱤᱠ ᱵᱷᱤᱰᱭᱳ ᱠᱚ ᱮᱞᱵᱟᱢ ᱵᱷᱰᱭᱳ ᱠᱚ ᱚᱱᱟ ᱠᱚᱦᱚ ᱵᱮᱱᱟᱣ ᱟᱹᱰᱤ ᱡᱳᱨ ᱤᱧ ᱠᱩᱥᱤᱭᱟᱜᱼᱟ ᱟᱨ ᱱᱤᱛᱳᱜ ᱦᱟᱵᱤᱡ ᱛᱮᱫᱚ ᱱᱤᱣᱟᱹ ᱤᱧᱟᱹᱜ ᱠᱮᱢᱮᱨᱟᱜᱮ ᱤᱧᱟᱹᱜ ᱯᱷᱭᱩᱪᱟᱨᱮ ᱵᱟᱹᱭ ᱵᱟᱹᱭᱛᱮᱭ ᱞᱟᱦᱟ ᱤᱫᱤᱛᱤᱧᱟᱹ